ᱫᱟᱫᱟ ᱟᱞᱮ ᱚᱴᱳ ᱜᱟᱰᱤ ᱛᱤᱧ ᱦᱤᱡᱩᱜ ᱠᱟᱱ ᱛᱟᱦᱮᱸᱫ ᱚᱱᱟ ᱚᱴᱳ ᱜᱟᱰᱤ ᱨᱮ ᱤᱧ ᱢᱟᱱᱤᱵᱮᱜᱽᱤᱧ ᱦᱤᱲᱤᱧ ᱦᱚᱴᱚ ᱞᱮᱫᱟ ᱫᱤᱭᱮ ᱚᱱᱟ ᱚᱴᱮ ᱜᱟᱰᱤ ᱨᱮ ᱡᱟᱦᱟᱸ ᱢᱟᱱᱤ ᱵᱮᱜᱤᱧ ᱦᱤᱲᱤᱧ ᱦᱚᱴᱚ ᱠᱮᱫᱟ ᱚᱱᱟ ᱚᱴᱳ ᱜᱟᱰᱤ ᱥᱮᱸᱫᱽᱨᱟ ᱞᱟᱜᱤᱫ ᱟᱢᱠᱤ ᱚᱱᱟ ᱚᱴᱳ ᱜᱟᱰᱤ ᱛᱟᱭᱚᱢᱮᱢ ᱞᱟᱜᱟ ᱫᱟᱲᱮᱭᱟᱜᱼᱟ ᱢᱟᱱᱤᱵᱮᱜᱽ ᱥᱮᱸᱫᱽᱨᱟ ᱞᱟᱜᱤᱫ